ᱟᱪᱪᱷᱟ ᱥᱩᱱᱩᱢ ᱚᱡᱚᱜ ᱵᱟᱨᱮᱛᱮ ᱵᱚᱦᱚᱜ ᱩᱵ ᱨᱮ ᱡᱮᱢᱚᱱ ᱢᱤᱫ ᱵᱟᱨ ᱥᱟᱧᱪᱤ ᱥᱩᱱᱩᱢ ᱠᱚᱵᱚᱱ ᱚᱡᱚᱜᱟ ᱥᱟᱧᱪᱤ ᱥᱩᱱᱩᱢ ᱠᱚᱫᱚ ᱪᱚᱞᱛᱤ ᱢᱮᱱᱟᱜ ᱛᱮ ᱠᱷᱩᱵ ᱵᱷᱟᱞᱮ ᱵᱚᱱ ᱵᱩᱡᱟ ᱟᱨᱦᱚᱸ ᱚᱱᱟ ᱠᱷᱚᱱ ᱟᱨᱦᱚᱸ ᱵᱷᱟᱜᱮ ᱵᱩᱡᱩᱜᱼᱟ ᱚᱱᱟ ᱱᱤᱦᱟᱹᱨ ᱥᱩᱱᱩᱢ ᱚᱱᱟ ᱚᱡᱚᱜ ᱞᱮᱠᱷᱟᱱ ᱟᱨᱚ ᱩᱵ ᱠᱚ ᱯᱷᱟᱹᱲᱭᱟᱹᱜ ᱮᱠᱫᱚᱢ ᱯᱷᱟᱲ ᱯᱷᱟᱹᱲᱭᱟᱹ ᱛᱟᱦᱮᱱᱟ ᱟᱨ ᱵᱚᱦᱚᱜ ᱨᱮ ᱡᱟᱦᱟᱸ ᱫᱚ ᱩᱯᱭᱟᱹᱥ ᱥᱮ ᱚᱱᱟ ᱯᱷᱩᱥᱲᱤ ᱠᱚ ᱚᱱᱟ ᱠᱚᱦᱚᱸ ᱵᱟᱝ ᱦᱩᱭᱩᱜᱼᱟ ᱟᱫᱚ ᱚᱱᱟ ᱥᱩᱱᱩᱢ ᱚᱡᱚᱜ ᱞᱮᱠᱷᱟᱱ ᱱᱟᱯᱟᱭ ᱛᱮᱭᱟᱨ ᱩᱵ ᱠᱚᱦᱚᱸ ᱛᱮᱭᱟᱨ ᱥᱟᱺᱦᱤᱡ ᱛᱟᱦᱮᱱᱟ ᱟᱨ ᱚᱱᱟ ᱯᱟᱸᱰᱨᱟ ᱯᱟᱸᱰᱨᱟ ᱵᱟᱝ ᱧᱮᱞᱚᱜᱼᱟ ᱟᱫᱚ ᱚᱱᱟᱛᱮ ᱤᱧ ᱢᱚᱱᱮᱭᱟ ᱱᱚᱣᱟ ᱥᱩᱱᱩᱢ ᱠᱚᱫᱚ ᱟᱹᱰᱤ ᱵᱚᱦᱚᱜ ᱨᱮ ᱚᱡᱚᱜ ᱞᱮᱠᱷᱟᱱ ᱫᱚ ᱵᱚᱦᱚᱜ ᱦᱟᱹᱥᱩ ᱠᱚᱦᱚᱸ ᱵᱟᱝ ᱦᱩᱭᱩᱜᱼᱟ ᱦᱮᱸ ᱟᱫᱚ ᱚᱱᱟ ᱥᱩᱱᱩᱢ ᱫᱚ ᱟᱹᱰᱤ ᱵᱷᱟᱞᱮ ᱵᱩᱡᱩᱜᱼᱟ